ᱵᱮᱝᱜᱚᱞ ᱨᱮᱭᱟᱜ ᱢᱩᱲᱩᱛ ᱛᱷᱤᱭᱴᱟᱨ ᱥᱮ ᱢᱟᱞᱴᱤᱯᱞᱮᱠᱥ ᱫᱚ ᱢᱮᱱᱟᱜ ᱟᱠᱟᱫᱟ ᱟᱭᱢᱟ ᱜᱮ ᱱᱚᱸᱰᱮ ᱵᱟᱝ ᱨᱮᱦᱚᱸ ᱯᱮ ᱥᱟᱸᱭ ᱯᱮ ᱜᱮᱞ ᱥᱤᱱᱮᱢᱟ ᱦᱚᱞ ᱥᱮ ᱛᱷᱤᱭᱮᱴᱟᱨ ᱢᱮᱱᱟᱜ ᱟᱠᱟᱫᱟ ᱚᱱᱟ ᱠᱚ ᱢᱩᱫᱽᱨᱮ ᱡᱟᱦᱟᱸ ᱠᱚ ᱛᱷᱤᱭᱮᱴᱟᱨ ᱦᱚᱞ ᱵᱚᱱ ᱧᱮᱞ ᱧᱟᱢ ᱮᱫᱟ ᱚᱱᱟ ᱠᱚ ᱦᱩᱭᱩᱜ ᱠᱟᱱᱟ ᱠᱮᱞᱠᱟᱴᱟ ᱨᱮ ᱢᱮᱱᱟᱜ ᱟᱠᱟᱫᱟ ᱚᱱᱟ ᱫᱚ ᱦᱩᱭᱩᱜ ᱠᱟᱱᱟ ᱯᱩᱭᱞᱩ ᱠᱮᱞᱠᱟᱴᱟ ᱨᱮ ᱳᱭᱮᱥᱴ ᱵᱟᱝᱜᱟᱞ ᱨᱮᱱᱟᱜ ᱯᱩᱭᱞᱩ ᱛᱷᱤᱭᱮᱴᱟᱨ ᱦᱚᱞ ᱚᱱᱟ ᱫᱚ ᱦᱩᱭᱩᱜ ᱠᱟᱱᱟ ᱰᱟᱨᱠ ᱯᱞᱮ ᱦᱟᱣᱩᱥ ᱤᱱᱟᱹ ᱛᱟᱭᱚᱢ ᱵᱚᱱ ᱧᱮᱞ ᱧᱟᱢᱟ ᱱᱚᱛᱮ ᱨᱚᱵᱤᱱᱫᱨᱚ ᱥᱚᱫᱚᱱ ᱛᱟᱨᱯᱚᱨᱮ ᱵᱚᱱ ᱧᱮᱞ ᱧᱟᱢᱟ ᱨᱚᱵᱤᱱᱫᱨᱚ ᱥᱚᱨᱚᱱᱤᱠ ᱱᱚᱝᱠᱟ ᱟᱨ ᱦᱚᱸ ᱟᱭᱢᱟᱜᱮ ᱚᱸᱰᱮ ᱴᱤᱠᱤᱴ ᱨᱮᱱᱟᱜ ᱜᱚᱱᱚᱝ ᱵᱚᱱ ᱧᱮᱞᱟ ᱚᱸᱰᱮ ᱴᱤᱠᱤᱴ ᱨᱮᱱᱟᱜ ᱜᱚᱱᱚᱝ ᱡᱩᱫᱟᱹ ᱡᱩᱫᱟᱹ ᱛᱷᱤᱭᱮᱴᱟᱨ ᱦᱚᱞ ᱨᱮ ᱡᱩᱫᱟᱹ ᱡᱩᱫᱟᱹ ᱜᱚᱱᱚᱝ ᱠᱚ ᱮᱢ ᱟᱠᱟᱫᱟ ᱡᱮᱞᱮᱠᱟ ᱱᱚᱸᱰᱮ ᱵᱚᱱ ᱧᱮᱞᱟ ᱨᱚᱵᱤᱱᱫᱨᱚ ᱥᱚᱫᱚᱱ ᱨᱮ ᱴᱤᱠᱤᱴ ᱨᱮᱱᱟᱜ ᱜᱚᱱᱚᱝ ᱢᱮᱱᱟᱜ ᱟᱠᱟᱫᱟ ᱢᱤᱫ ᱥᱟᱭ ᱴᱟᱠᱟ ᱚᱱᱠᱟ ᱜᱮ ᱨᱚᱵᱤᱱᱫᱨᱚ ᱛᱷᱤᱭᱮᱴᱟᱨ ᱨᱮᱦᱚᱸ ᱢᱮᱱᱟᱜ ᱟᱠᱟᱫᱟ ᱵᱟᱨ ᱜᱮᱞ ᱴᱟᱠᱟ ᱴᱷᱤᱠ ᱚᱱᱠᱟ ᱜᱮ ᱟᱨᱚ ᱟᱭᱢᱟ ᱟᱭᱢᱟ ᱡᱟᱦᱟᱸ ᱠᱚᱨᱮ ᱛᱷᱤᱭᱮᱴᱟᱨ ᱢᱮᱱᱟᱜᱼᱟ ᱱᱚᱝᱠᱟ ᱜᱮ ᱠᱟᱹᱣᱰᱤ ᱨᱮᱱᱟᱜ ᱜᱚᱱᱚᱢ ᱦᱚᱸ ᱮᱢ ᱢᱮᱱᱟᱜᱼᱟ ᱤᱱᱟᱹ ᱥᱟᱶᱛᱮ ᱵᱚᱱ ᱧᱮᱞᱟ ᱡᱮ ᱛᱷᱤᱭᱮᱴᱟᱨ ᱧᱮᱞ ᱠᱟᱛᱮᱜ ᱪᱮᱫ ᱢᱤᱫᱴᱟᱝ ᱥᱩᱵᱤᱫᱟ ᱢᱮᱱᱟᱜ ᱟᱠᱟᱫᱟ ᱟᱵᱚ ᱵᱚᱱ ᱧᱮᱞ ᱮᱫᱟ ᱡᱮ ᱛᱷᱤᱭᱮᱴᱟᱨ ᱧᱮᱞ ᱠᱟᱛᱮᱜ ᱟᱹᱰᱤ ᱟᱭᱢᱟ ᱜᱟᱱ ᱜᱮ ᱠᱟᱛᱷᱟ ᱠᱚᱵᱚᱱ ᱥᱮᱬᱟ ᱫᱟᱲᱮᱭᱟᱜ ᱠᱟᱱᱟ ᱥᱮ ᱛᱷᱤᱭᱮᱴᱟᱨ ᱨᱮ ᱡᱟᱦᱟᱸ ᱪᱩᱨᱤᱛ ᱛᱟᱞᱟ ᱛᱮ ᱥᱮ ᱪᱤᱱᱦᱟᱹᱛᱟᱹᱨ ᱛᱟᱞᱟ ᱛᱮᱠᱚ ᱩᱫᱩᱜ ᱥᱚᱫᱚᱨ ᱮᱫᱟ ᱟ ᱩᱱᱠᱩ ᱠᱚ ᱧᱮᱞ ᱠᱟᱛᱮᱜ ᱟᱟ ᱵᱩᱡᱽ ᱠᱟᱛᱮᱜ ᱟᱵᱚ ᱦᱚᱸ ᱵᱚᱱ ᱩᱭᱦᱟᱹᱨ ᱠᱟᱱᱟ ᱡᱮ ᱪᱮᱫ ᱠᱚ ᱠᱟᱹᱢᱤ ᱞᱟᱹᱠᱛᱤ ᱠᱟᱱᱟ ᱤᱱᱟᱹ ᱥᱟᱶᱛᱮ ᱟᱵᱚ ᱵᱚᱱ ᱵᱩᱜᱤ ᱵᱟᱹᱲᱤᱡ ᱨᱮᱱᱟᱜ ᱠᱷᱚᱵᱚᱮ ᱵᱚᱱ ᱧᱟᱢ ᱮᱫᱟ ᱫᱤᱥᱚᱢ ᱫᱩᱱᱤᱭᱟᱹ ᱨᱮᱱᱟᱜ ᱥᱤᱱᱮᱢᱟ ᱛᱷᱤᱭᱮᱴᱟᱨ ᱥᱮ ᱡᱟᱦᱟᱸ ᱠᱚ ᱩᱰᱩᱝᱚᱜ ᱠᱟᱱᱟ ᱚᱱᱟ ᱛᱟᱞᱟ ᱛᱮᱦᱚᱸ ᱟᱵᱚ ᱵᱚᱱ ᱧᱮᱞ ᱧᱟᱢ ᱮᱫᱟ ᱥᱟᱱᱟᱢᱟᱜ ᱜᱮ ᱛᱚ ᱢᱩᱪᱟᱹᱫ ᱨᱮ ᱞᱟᱹᱭ ᱜᱟᱱᱚᱜᱼᱟ ᱢᱮ ᱵᱮᱝᱜᱚᱞ ᱨᱮ ᱡᱟᱦᱟᱸ ᱛᱷᱤᱭᱮᱴᱟᱨ ᱠᱚ ᱧᱮᱞ ᱧᱟᱢᱚᱜ ᱫᱚ ᱚᱱᱟ ᱛᱷᱤᱭᱮᱴᱟᱨ ᱛᱟᱞᱟᱛᱮ ᱟᱵᱚ ᱟᱹᱰᱤ ᱟᱭᱢᱟ ᱜᱟᱱ ᱜᱮ ᱠᱟᱛᱷᱟ ᱥᱟᱸᱫᱮᱥ ᱥᱮ ᱡᱚᱥ ᱵᱚᱱ ᱧᱟᱢ ᱫᱟᱲᱮᱭᱟᱜ ᱠᱟᱱᱟ ᱥᱮ ᱵᱚᱱ ᱵᱩᱴᱟᱹ ᱫᱟᱲᱮᱭᱟᱜ ᱠᱟᱱᱟ